ᱦᱮᱸ ᱤᱧᱟᱹᱜ ᱴᱚᱴᱷᱟ ᱨᱮ ᱟᱹᱰᱤ ᱜᱟᱱ ᱮᱴᱟᱜ ᱜᱟᱛᱚᱠ ᱨᱮᱱ ᱦᱚᱲ ᱠᱚ ᱵᱟᱥᱚᱵᱟᱥ ᱟᱠᱟᱱ ᱜᱮᱭᱟ ᱚᱱᱟ ᱞᱮᱠᱟᱛᱮ ᱞᱟᱠᱪᱟᱨ ᱵᱟᱦᱨᱮ ᱨᱮᱱ ᱦᱚᱲ ᱠᱚ ᱦᱚᱸ ᱛᱤᱱᱟᱹᱜ ᱜᱟᱱ ᱦᱚᱲ ᱥᱟᱶ ᱡᱳᱜᱟᱡᱳᱜᱽ ᱫᱚ ᱢᱮᱱᱟᱜ ᱜᱮᱭᱟ ᱟᱫᱚ ᱟᱹᱰᱤ ᱡᱟᱹᱥᱛᱤ ᱱᱤᱡᱮᱨᱟᱜ ᱞᱟᱠᱪᱟᱨ ᱵᱟᱨᱮ ᱛᱮᱫᱚ ᱩᱱᱠᱩ ᱫᱚ ᱵᱟᱝ ᱞᱟᱹᱭ ᱯᱩᱥᱴᱟᱹᱣ ᱟᱠᱚᱣᱟ ᱜᱟᱛᱮᱜ ᱫᱚ ᱦᱩᱭᱩᱜ ᱨᱮ ᱦᱚᱸ ᱱᱚᱝᱠᱟᱱ ᱚᱠᱛᱚ ᱨᱮ ᱜᱟᱛᱮᱜ ᱦᱩᱭᱩᱜᱼᱟ ᱡᱟᱦᱟᱸ ᱨᱮ ᱟᱢᱟᱜ ᱫᱚᱨᱠᱟᱨ ᱢᱮᱱᱟᱜᱼᱟ ᱩᱱ ᱚᱠᱛᱚ ᱨᱮ ᱩᱱᱠᱩ ᱥᱟᱶ ᱫᱚ ᱜᱟᱛᱚᱠᱚᱜ ᱦᱩᱭᱩᱜᱼᱟ ᱟᱨ ᱡᱟᱹᱥᱛᱤ ᱜᱟᱛᱚᱠ ᱞᱮᱱᱠᱷᱟᱱ ᱥᱮ ᱱᱤᱡᱮᱨᱟᱜ ᱞᱟᱹᱭᱼᱞᱟᱠᱪᱟᱨ ᱟᱹᱨᱤᱼᱪᱟᱹᱞᱤ ᱞᱟᱹᱭ ᱟᱠᱚ ᱠᱷᱟᱱ ᱟᱠᱚ ᱠᱟᱹᱡ ᱠᱟᱹᱡᱛᱮ ᱟᱯᱱᱟᱨᱟᱜ ᱠᱚ ᱟᱯᱱᱟᱨ ᱤᱫᱤᱭᱟ ᱟᱨ ᱱᱤᱡᱮ ᱫᱚᱠᱚ ᱵᱟᱹᱜᱤ ᱜᱤᱰᱤᱭᱟ ᱚᱠᱛᱮ ᱜᱟᱛᱚᱠᱚᱜ ᱨᱮ ᱦᱚᱸ ᱟᱹᱰᱤ ᱜᱷᱟᱹᱲᱤ ᱵᱟᱝ ᱜᱟᱛᱚᱠ ᱠᱟᱛᱮ ᱠᱚᱢ ᱫᱷᱟᱨᱟ ᱜᱮ ᱥᱮ ᱟᱹᱰᱤ ᱠᱚᱢ ᱚᱠᱛᱚ ᱜᱮ ᱩᱱᱠᱩ ᱥᱟᱶ ᱫᱚ ᱜᱟᱛᱚᱠᱚᱜ ᱦᱩᱭᱩᱜ ᱠᱟᱱᱟ ᱟᱨ ᱱᱤᱡᱮᱨᱟᱜ ᱟᱹᱨᱤᱼᱪᱟᱹᱞᱤ ᱞᱟᱹᱭᱼᱞᱟᱠᱪᱟᱨ ᱵᱚᱸᱜᱟᱼᱵᱳᱨᱳ ᱠᱚᱫᱚ ᱵᱮᱵᱷᱟᱨ ᱟᱪᱟᱨ ᱠᱚ ᱦᱚᱸ ᱵᱟᱝ ᱞᱟᱹᱭ ᱟᱠᱚᱣᱟ ᱱᱤᱡᱮᱨᱟᱜ ᱟᱪᱟᱨ ᱵᱮᱵᱚᱦᱟᱨ ᱥᱮ ᱵᱚᱸᱜᱟᱼᱵᱳᱨᱳ ᱠᱚᱫᱚ ᱮᱴᱟᱜ ᱜᱟᱛᱚᱠ ᱨᱮᱱ ᱦᱚᱲ ᱠᱚᱫᱚ ᱞᱟᱹᱭ ᱫᱚ ᱵᱟᱝ ᱵᱮᱥᱟ ᱡᱮᱢᱚᱱ ᱱᱤᱡᱮᱨᱟᱜ ᱫᱚ ᱱᱤᱡᱮ ᱛᱮᱜᱮ ᱥᱟᱢᱴᱟᱣ ᱫᱚᱦᱚ ᱥᱮ ᱱᱤᱡᱮᱨᱟᱜ ᱫᱚ ᱱᱤᱡᱮ ᱛᱮᱜᱮ ᱧᱮᱞ ᱦᱩᱭᱩᱜᱼᱟ ᱚᱱᱟ ᱞᱟᱜᱟᱱᱛᱮ ᱮᱴᱟᱜ ᱜᱟᱛᱚᱠ ᱨᱮᱱ ᱦᱚᱲ ᱠᱚᱫᱚ ᱟᱹᱰᱤ ᱡᱟᱹᱥᱛᱤ ᱵᱟᱝ ᱞᱟᱹᱭ ᱟᱠᱚᱣᱟ